ᱦᱮᱸ ᱥᱚᱜ ᱥᱚᱝᱵᱟᱫ ᱫᱚ ᱟᱹᱰᱤ ᱞᱮᱠᱟᱱᱟᱜ ᱢᱮᱱᱟᱜᱼᱟ ᱟᱹᱰᱤ ᱞᱮᱠᱟᱱᱟᱜ ᱥᱚᱝᱵᱟᱫ ᱮᱢ ᱧᱮᱞ ᱞᱮᱠᱷᱟᱱ ᱟᱜᱽᱜᱨᱚᱦᱤ ᱦᱤᱡᱩᱜᱼᱟ ᱛᱚᱵᱮ ᱱᱚᱛᱮ ᱫᱚ ᱥᱚᱢᱟᱡᱽ ᱦᱤᱡᱩᱜ ᱠᱟᱱᱟ ᱚᱱᱟ ᱥᱟᱶᱛᱮ ᱟᱨᱦᱚᱸ ᱟᱹᱰᱤ ᱞᱮᱠᱟᱱ ᱠᱷᱚᱵᱚᱨ ᱠᱟᱜᱚᱡᱽ ᱦᱚᱸ ᱱᱚᱛᱮ ᱦᱤᱡᱩᱜ ᱠᱟᱱᱟ ᱚᱱᱟ ᱧᱮᱞᱛᱮ ᱟᱹᱰᱤ ᱞᱮᱠᱟ ᱱᱟᱣᱟ ᱱᱟᱣᱟ ᱡᱤᱱᱤᱥ ᱦᱚᱸ ᱟᱲᱟᱜᱮᱜᱜᱼᱟ ᱠᱚ ᱚᱠᱟ ᱠᱚᱨᱮᱜ ᱪᱮᱫ ᱜᱷᱚᱴᱚᱱ ᱠᱚ ᱦᱩᱭᱩᱜ ᱠᱟᱱᱟ ᱚᱱᱟ ᱦᱚᱸᱠᱚ ᱟᱲᱟᱜᱮᱜᱼᱟ ᱚᱱᱟ ᱠᱷᱚᱵᱚᱨ ᱠᱟᱜᱚᱡᱽ ᱨᱮ ᱧᱮᱞ ᱠᱟᱛᱮᱫ ᱚᱱᱟᱨᱮ ᱱᱚᱝᱠᱟᱱ ᱡᱤᱱᱤᱥ ᱦᱚᱸ ᱠᱷᱚᱵᱚᱨ ᱠᱚ ᱟᱲᱟᱜᱮᱜᱼᱟ ᱡᱟᱦᱟᱸ ᱪᱮ ᱵᱷᱚᱵᱤᱥᱥᱚ ᱚᱞᱚᱜ ᱦᱚᱲ ᱞᱟᱹᱜᱤᱫ ᱛᱮ ᱚᱞᱚᱜ ᱠᱚᱲᱟ ᱠᱩᱲᱤ ᱠᱚ ᱜᱤᱫᱽᱨᱟᱹ ᱠᱚ ᱞᱟᱹᱜᱤᱫ ᱛᱮ ᱚᱱᱠᱟᱱ ᱪᱟᱹᱠᱨᱤ ᱱᱚᱠᱨᱤᱭᱟᱜ ᱠᱷᱚᱵᱚᱨ ᱦᱚᱸ ᱦᱤᱡᱩᱜ ᱠᱟᱱᱟ ᱚᱸᱰᱮ ᱧᱮᱞ ᱠᱟᱛᱮᱫ ᱚᱱᱟ ᱦᱤᱥᱟᱹᱵ ᱯᱷᱨᱚᱢ ᱯᱷᱤᱞᱟᱯᱮᱜᱼᱟ ᱠᱚ ᱟᱨ ᱚᱸᱰᱮ ᱠᱚ ᱤᱱᱴᱟᱨᱵᱷᱤᱭᱩ ᱮᱢ ᱠᱟᱛᱮᱫ ᱱᱚᱝᱠᱟ ᱦᱚᱸ ᱟᱹᱰᱤᱜᱟᱱ ᱪᱟᱹᱠᱨᱤ ᱱᱚᱠᱨᱤ ᱠᱚ ᱧᱟᱢ ᱠᱟᱜᱼᱟ ᱚᱱᱟ ᱤᱫᱤ ᱠᱟᱛᱮᱫ ᱤᱧ ᱦᱚᱸ ᱠᱷᱚᱵᱚᱨᱤᱧ ᱧᱮᱞ ᱧᱚᱜᱟ ᱚᱱᱟ ᱤᱫᱤ ᱠᱟᱛᱮᱫ ᱜᱮ ᱤᱧᱦᱚᱸ ᱧᱮᱞ ᱨᱮᱭᱟᱜ ᱟᱜᱽᱜᱨᱚᱦᱚ ᱛᱤᱧ ᱡᱟᱹᱥᱛᱤ ᱦᱮᱡ ᱠᱟᱱᱟ ᱟᱨ ᱚᱠᱟ ᱠᱚᱨᱮ ᱪᱮᱫ ᱜᱷᱚᱴᱚᱱ ᱠᱚ ᱦᱩᱭᱩᱜ ᱠᱟᱱᱟ ᱚᱱᱟ ᱦᱚᱸ ᱛᱟᱡᱟ ᱞᱚᱜᱚᱱᱮᱢ ᱧᱟᱢᱟ ᱠᱷᱚᱵᱚᱨ ᱱᱤᱭᱩᱡᱽ ᱠᱟᱜᱚᱡᱽ ᱯᱟᱲᱦᱟᱣ ᱞᱮᱠᱷᱟᱱᱮᱢ ᱚᱱᱟ ᱟᱫᱷᱟᱨ ᱛᱮ ᱠᱷᱚᱵᱚᱨ ᱠᱟᱜᱚᱡᱽ ᱫᱚ ᱯᱟᱲᱦᱟᱜ ᱱᱤᱦᱟᱹᱛ ᱜᱮ ᱫᱚᱨᱠᱟᱨ ᱠᱟᱱ ᱜᱮᱭᱟ ᱟᱨ ᱚᱱᱟ ᱯᱟᱲᱦᱟᱣ ᱠᱟᱛᱮᱫ ᱟᱹᱰᱤ ᱞᱮᱠᱟᱱᱟᱜ ᱱᱟᱣᱟ ᱱᱟᱣᱟ ᱡᱤᱱᱤᱥ ᱮᱢ ᱧᱟᱢ ᱫᱟᱲᱮᱭᱟᱜᱼᱟ ᱥᱚᱸᱜᱮᱢ ᱴᱷᱤᱠᱟᱹ ᱫᱟᱲᱮᱭᱟᱜᱼᱟ ᱚᱱᱟ ᱥᱟᱶᱛᱮ ᱱᱤᱛᱚᱜ ᱨᱮᱰᱤᱭᱳ ᱴᱤᱵᱷᱤ ᱨᱮᱰᱤᱭᱳ ᱠᱚᱢᱟ ᱟᱫ ᱮᱟ ᱴᱤᱵᱷᱤ ᱛᱮ ᱨᱮᱦᱚᱸ ᱵᱟᱰᱟᱭᱚᱜ ᱠᱟᱱᱟ ᱢᱳᱵᱟᱭᱤᱞ ᱛᱮ ᱨᱮᱦᱚᱸ ᱵᱟᱰᱟᱭᱚᱜ ᱠᱟᱱᱟ ᱤᱠᱷᱟᱹᱱ ᱠᱷᱚᱵᱚᱨ ᱠᱟᱜᱚᱡᱽ ᱥᱚᱝᱵᱟᱫ ᱠᱚᱨᱮ ᱫᱚ ᱟᱹᱰᱤ ᱞᱮᱠᱟᱱᱟᱜ ᱟᱨᱦᱚᱸ ᱨᱟᱡᱽ ᱟᱹᱨᱤᱭᱟᱜ ᱠᱷᱚᱵᱚᱨ ᱦᱚᱸ ᱵᱟᱰᱟᱭᱚᱜ ᱠᱟᱱᱟ ᱚᱱᱠᱟ ᱛᱮ ᱱᱟᱯᱟᱭ ᱱᱟᱯᱟᱭ ᱠᱟᱛᱷᱟ ᱠᱷᱚᱵᱚᱨ ᱠᱟᱜᱚᱡᱽ ᱨᱮᱠᱚ ᱮᱢᱮᱜ ᱛᱮ ᱟᱨ ᱦᱚᱲ ᱠᱚ ᱵᱟᱰᱟᱭᱮᱜᱼᱟ ᱟᱨ ᱪᱟᱹᱠᱨᱤ ᱱᱚᱠᱨᱤ ᱦᱚᱸ ᱚᱱᱟ ᱤᱫᱤ ᱠᱟᱛᱮᱫ ᱠᱚ ᱧᱟᱢ ᱫᱟᱲᱮᱭᱟᱜ ᱠᱟᱱ ᱜᱮᱭᱟ ᱟᱨ ᱠᱚ ᱧᱟᱢ ᱟᱹᱜᱩᱭᱮᱫ ᱜᱮᱭᱟ